ᱦᱮᱞᱳ ᱦᱮᱸ ᱦᱮᱞᱳ ᱦᱮᱸ

ᱛᱚ ᱟᱯᱮ ᱫᱚ ᱪᱮᱜ ᱠᱟᱱ ᱚᱥᱵᱤᱛᱟᱨᱮ ᱦᱮᱱᱟᱜ ᱠᱟᱜ ᱯᱮᱭᱟ ᱟᱞᱮ ᱫᱚ ᱱᱚᱜ ᱚᱭ ᱥᱟᱱᱛᱟᱲ ᱡᱟᱛᱤ ᱠᱚ ᱟᱭᱢᱟ ᱜᱟᱱ ᱞᱮ ᱥᱩᱡᱳᱜᱽ ᱥᱩᱵᱤᱫᱟᱞᱮ ᱮᱢᱟᱣ ᱠᱚ ᱠᱟᱱᱟ ᱛᱚ ᱟᱯᱮ ᱡᱟᱦᱟᱸᱱᱟᱜ ᱥᱚᱢᱚᱥᱥᱟ ᱨᱮ ᱢᱮᱱᱟᱜ ᱠᱟᱜ ᱯᱮᱭᱟ ᱥᱚᱥᱟᱱ ᱛᱷᱚᱲᱟ ᱞᱟᱹᱭ ᱢᱮ ᱟᱞᱮ ᱫᱚ ᱱᱚᱜ ᱚᱭ ᱥᱟᱱᱛᱟᱞᱤ ᱚᱱᱟ ᱥᱚᱝᱥᱛᱷᱟ ᱠᱷᱚᱡ ᱜᱮᱞᱮ ᱢᱮᱱ ᱮᱫᱟ ᱢᱟᱱᱮ ᱥᱟᱱᱛᱟᱞ ᱡᱟᱛᱤ ᱠᱚ ᱞᱟᱹᱜᱤᱫ ᱡᱟᱦᱟᱸ ᱠᱚ ᱛᱟᱭᱱᱚᱢ ᱟᱠᱟᱱ ᱠᱚ ᱡᱚᱛᱚ ᱞᱮᱠᱟᱱ ᱥᱩᱡᱳᱜᱽ ᱥᱩᱵᱤᱛᱟ ᱵᱟᱠᱚ ᱧᱟᱢᱮᱫ ᱠᱟᱱ ᱚᱱᱟ ᱠᱚ ᱞᱮ ᱮᱢᱟᱣ ᱠᱚ ᱠᱟᱱᱟ ᱥᱩᱡᱳᱜᱽ ᱥᱩᱵᱤᱛᱟ ᱢᱤᱜᱴᱮᱱ ᱵᱷᱟᱨᱚᱛ ᱥᱚᱨᱠᱟᱨ ᱯᱟᱦᱴᱟ ᱠᱷᱚᱱᱮ ᱮᱢᱟᱣ ᱠᱟᱜᱼᱟ ᱱᱚᱣᱟ ᱥᱚᱝᱥᱛᱟ ᱫᱚ ᱦᱮᱸ

ᱥᱩᱡᱳᱜᱽ ᱥᱩᱵᱤᱛᱟ ᱵᱚᱞᱛᱮ ᱱᱚᱜ ᱚᱭ ᱟᱵᱚᱣᱟᱜ ᱟᱨᱤᱪᱟᱞᱤ ᱞᱟᱭᱞᱟᱠᱪᱟᱨ ᱡᱟᱦᱟᱸ ᱠᱚ ᱛᱩᱢᱫᱟᱜᱽ ᱴᱟᱢᱟᱠ ᱠᱚ ᱫᱚ ᱱᱮᱛᱟᱨ ᱫᱚ ᱵᱟᱹᱱᱩᱜ ᱟᱠᱟᱫᱟ ᱛᱚ ᱚᱱᱟ ᱚᱱᱟ ᱠᱚᱞᱮ ᱮᱢᱟᱣ ᱠᱚ ᱠᱟᱱᱟ ᱟᱨ ᱱᱚᱜ ᱚᱭ ᱢᱟᱡᱷᱤᱛᱷᱟᱱ ᱠᱚ ᱵᱟᱹᱱᱩᱜᱼᱟ ᱡᱟᱦᱟᱸ ᱠᱚ ᱵᱚᱞᱮ ᱢᱟᱺᱡᱷᱤ ᱛᱷᱟᱱ ᱪᱟᱞᱟᱜ ᱞᱟᱹᱜᱤᱫ ᱨᱟᱥᱛᱟ ᱠᱚ ᱹᱠᱟᱜᱼᱟ ᱚᱱᱟ ᱠᱚ ᱢᱚᱸᱡᱽ ᱛᱮᱞᱮ ᱵᱮᱱᱟᱣ ᱠᱚ ᱠᱟᱱᱟ ᱟᱨ ᱢᱟᱡᱷᱤ ᱛᱷᱟᱱ ᱟᱨᱚ ᱞᱟᱹᱴᱩ ᱧᱚᱜ ᱛᱮ ᱢᱚᱸᱡᱽ ᱧᱚᱜ ᱛᱮ ᱡᱟᱦᱟᱸ ᱚᱱᱟ ᱠᱚᱞᱮ ᱵᱮᱱᱟᱣ ᱠᱚ ᱠᱟᱱᱟ ᱟᱫᱚ ᱚᱱᱟ ᱠᱚ ᱡᱩᱫᱤ ᱵᱟᱱᱩᱜ ᱛᱟᱯᱮ ᱠᱷᱟᱱ ᱛᱷᱚᱲᱟ ᱜᱟᱱ ᱞᱟᱹᱭ ᱢᱮ ᱟᱞᱮ ᱥᱟᱦᱟᱡᱽᱡᱚ ᱞᱮ ᱮᱢᱟᱣᱠᱚ ᱠᱟᱱᱟ ᱚᱻ ᱦᱮᱸ ᱦᱮᱸ ᱦᱮᱸ ᱟᱫᱚ ᱦᱮᱸ ᱥᱩᱫᱩ ᱢᱟᱡᱷᱤ ᱛᱷᱟᱱ ᱛᱤᱱ ᱢᱟᱨᱟᱝ ᱞᱮᱠᱟᱛᱮ ᱵᱮᱱᱟᱜᱼᱟ ᱤᱱ ᱢᱟᱨᱟᱝ ᱡᱟᱭᱜᱟ ᱩᱫᱩᱜ ᱦᱩᱭᱩᱜᱼᱟ ᱟᱨ ᱚᱠᱟ ᱞᱮᱠᱟ ᱥᱮᱫ ᱞᱮᱠᱟᱛᱮ ᱚᱱᱟ ᱨᱮᱭᱟᱜ ᱨᱟᱥᱛᱟ ᱵᱟᱱᱟᱣ ᱦᱩᱭᱩᱜᱼᱟ ᱚᱱᱟ ᱠᱚ ᱩᱫᱩᱜ ᱞᱮᱠᱷᱟᱱ ᱟᱹᱰᱤ ᱵᱷᱟᱹᱜᱤ ᱦᱩᱭ ᱠᱚᱜᱼᱟ ᱚᱻ ᱚᱱᱟ ᱠᱚᱜᱮ ᱛᱟᱞᱦᱮ ᱟᱵᱚ ᱱᱚᱣᱟ ᱦᱮᱸ ᱦᱮᱸ ᱛᱟᱞᱦᱮ ᱟᱵᱚ ᱱᱚᱣᱟ ᱥᱟᱱᱛᱟᱲ ᱢᱟᱱᱮ ᱟᱨ ᱦᱚᱸᱵᱚᱱ ᱞᱟᱦᱟ ᱪᱟᱞᱟᱜᱼᱟ ᱡᱚᱛᱚ ᱥᱩᱡᱳᱜᱽ ᱥᱩᱵᱤᱛᱟ ᱛᱟᱦᱮᱸ ᱛᱟᱵᱚᱱ ᱠᱷᱟᱡ ᱚᱱᱟ ᱜᱮ ᱡᱚᱛᱚ ᱠᱚᱛᱮ ᱵᱚᱱ ᱛᱟᱭᱱᱚᱢ ᱟᱠᱟᱱᱟ ᱛᱚ ᱦᱮᱸ ᱟᱫᱚ ᱟᱞᱮ ᱫᱚ ᱢᱤᱫᱴᱮᱱ ᱥᱚᱝᱥᱛᱟ ᱠᱟᱱ ᱛᱟᱞᱮᱭᱟ ᱛᱚ ᱪᱟᱞᱟᱣ ᱞᱮᱱ ᱠᱷᱟᱡ ᱜᱮ ᱚᱱᱟ ᱟᱯᱮ ᱚᱠᱟ ᱡᱟᱭᱜᱟ ᱨᱮᱯᱮ ᱵᱮᱱᱟᱣ ᱚᱪᱚᱭᱮᱫᱟ ᱚᱱᱟ ᱡᱟᱭᱜᱟ ᱨᱮᱭᱟᱜ ᱠᱟᱜᱚᱡᱽ ᱠᱚ ᱢᱟᱱᱮ ᱚᱱᱟ ᱫᱚ ᱡᱷᱚᱛᱚ ᱟᱯᱮ ᱴᱚᱞᱟ ᱧᱩᱛᱩᱢ ᱨᱮᱜᱮ ᱨᱟᱠᱟᱯᱚᱜᱼᱟ ᱚᱱᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ

ᱦᱮᱸ ᱦᱮᱸ ᱴᱷᱤᱠ ᱜᱮᱭᱟ ᱛᱚᱵᱮ ᱡᱮᱫᱤᱱ ᱱᱟᱦᱟᱸᱜ ᱟᱞᱮ ᱪᱟᱞᱟᱜᱼᱟ ᱦᱟᱸᱜ ᱮᱱᱦᱤᱞᱳᱜ ᱦᱟᱸᱜ ᱞᱮ ᱵᱟᱲᱟᱭ ᱚᱪᱚ ᱢᱮᱭᱟ ᱦᱮᱸ ᱟᱨ ᱦᱮᱸ ᱟᱨ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ ᱱᱟᱦᱟᱸᱜ ᱟᱨ ᱴᱚᱞᱟ ᱨᱮᱱ ᱟᱹᱛᱩ ᱨᱮᱱ ᱠᱚᱦᱚᱸ ᱞᱟᱹᱭ ᱟᱠᱚᱢᱮ ᱱᱟᱦᱟᱸᱜ ᱚᱱᱠᱟᱜᱮ ᱡᱮ ᱱᱚᱝᱠᱟ ᱵᱮᱵᱚᱥᱛᱟ ᱦᱤᱡᱩᱜ ᱠᱟᱱᱟ ᱡᱮ ᱡᱚᱛᱚ ᱠᱤᱪᱷᱩ ᱠᱚ ᱠᱚᱨᱟᱣ ᱟᱵᱚᱱᱟ ᱦᱮᱸ ᱦᱮᱸ ᱴᱷᱤᱠ ᱜᱮᱭᱟ